ᱱᱚᱜᱼᱚᱸᱭ ᱡᱮᱨᱚᱠᱚᱢ ᱦᱩᱭᱩᱜ ᱠᱟᱱᱟ ᱱᱚᱜᱼᱚᱸᱭ ᱵᱟᱦᱟ ᱨᱮᱦᱚᱸ ᱱᱟᱭᱠᱮ ᱵᱟᱵᱟ ᱟᱵᱚ ᱨᱮᱱ ᱩᱱᱤ ᱡᱟᱦᱮᱨ ᱪᱟᱞᱟᱜ ᱥᱚᱢᱚᱭ ᱩᱱᱤ ᱦᱟᱴᱟᱜᱼᱰᱟᱴᱟᱜ ᱞᱤᱭᱮ ᱡᱚᱛᱚ ᱠᱤᱪᱷᱩ ᱛᱟᱦᱮᱱ ᱛᱟᱭᱟ ᱦᱟᱴᱟᱜ ᱨᱮ ᱞᱚᱴᱟ ᱠᱩᱞᱭᱟᱹᱭ ᱪᱟᱞᱟᱜᱼᱟ ᱚᱸᱰᱮ ᱡᱟᱦᱟᱸᱭ ᱠᱚ ᱦᱟᱸᱰᱮ ᱠᱚ ᱤᱫᱤ ᱠᱚᱣᱟ ᱡᱟᱦᱮᱨ ᱨᱮ ᱩᱱᱠᱩ ᱯᱩᱡᱟᱹ ᱵᱟᱲᱟ ᱠᱟᱛᱮ ᱚᱸᱰᱮ ᱠᱚ ᱯᱩᱡᱟᱹᱭᱮᱫᱟ ᱫᱟᱲᱮ ᱠᱚ ᱮᱢᱟᱣ ᱠᱚᱣᱟ ᱩᱱᱠᱩ ᱡᱮᱨᱚᱠᱚᱢ ᱟᱢᱟᱜ ᱟᱨᱦᱚᱸ ᱵᱟᱯᱞᱟ ᱨᱮᱦᱚᱸ ᱜᱮ ᱟᱛᱳ ᱨᱮᱱ ᱦᱚᱲ ᱠᱚ ᱟᱹᱜᱩ ᱠᱚᱣᱟ ᱥᱮ ᱦᱟᱺᱰᱤ ᱠᱚᱠᱚ ᱫᱚᱦᱚ ᱠᱟᱜᱼᱟ ᱟᱛᱳ ᱨᱮᱱ ᱦᱚᱲ ᱦᱚᱦᱚ ᱡᱟᱣᱨᱟ ᱠᱟᱛᱮ ᱦᱟᱺᱰᱤ ᱠᱚ ᱮᱢᱟᱣ ᱠᱚᱣᱟ ᱟᱨᱦᱚᱸ ᱟᱢᱟᱜ ᱵᱷᱟᱸᱰᱟᱱ ᱨᱮᱦᱚᱸ ᱵᱷᱟᱸᱰᱟᱱ ᱨᱮᱦᱚᱸ ᱠᱚ ᱦᱚᱦᱚᱣ ᱠᱚᱣᱟ ᱦᱚᱦᱚ ᱛᱚᱨᱟ ᱦᱟᱺᱰᱤ ᱠᱚ ᱮᱢᱟᱣ ᱠᱚᱣᱟ ᱮᱢ ᱠᱟᱛᱮ ᱩᱱᱠᱩ ᱢᱮᱨᱚᱢ ᱠᱚ ᱥᱮ ᱯᱟᱣᱨᱟ ᱥᱤᱢ ᱠᱚ ᱫᱟᱲᱮ ᱠᱚᱠᱚ ᱮᱢᱟᱣ ᱠᱚᱣᱟ ᱚᱸᱰᱮ ᱦᱚᱸ ᱩᱱᱠᱩ ᱫᱚ ᱥᱟᱶᱛᱟᱞᱤᱭᱟᱜ ᱟᱵᱚ ᱦᱚᱲᱟᱜ ᱟᱹᱨᱤᱼᱪᱟᱹᱞᱤ ᱠᱟᱱᱟ ᱱᱤᱭᱟᱹ ᱠᱚᱫᱚ